ᱵᱮᱭᱟᱢ ᱵᱮᱭᱟᱢᱛᱮ ᱟᱹᱰᱤᱜᱟᱱ ᱤᱧᱫᱚ ᱦᱚᱲᱢᱚ ᱥᱟᱶᱟᱨᱤᱧ ᱧᱟᱢ ᱟᱠᱟᱫᱟ ᱥᱮᱛᱟᱜ ᱥᱮᱛᱟᱜ ᱵᱮᱭᱟᱢ ᱵᱮᱭᱟᱢ ᱞᱮᱠᱷᱟᱱ ᱫᱚ ᱟᱹᱰᱤ ᱱᱟᱯᱟᱭ ᱦᱚᱲᱢᱚ ᱵᱩᱡᱷᱟᱹᱜᱼᱟ ᱟᱨ ᱢᱚᱱᱮ ᱨᱮᱦᱚᱸ ᱟᱹᱰᱤ ᱯᱷᱩᱨᱛᱤ ᱵᱩᱡᱷᱟᱹᱜᱼᱟ ᱵᱮᱭᱟᱢ ᱫᱚ ᱠᱚᱨᱟᱣ ᱞᱮᱱᱠᱷᱟᱱ ᱫᱚ ᱟᱵᱚ ᱦᱚᱲᱢᱚ ᱞᱟᱹᱜᱤᱫᱼᱛᱮ ᱟᱹᱰᱤ ᱱᱟᱯᱟᱭᱟ ᱟᱹᱰᱤᱜᱟᱱ ᱟᱡᱟᱨ ᱟᱡᱟᱨ ᱠᱚ ᱵᱮᱢᱟᱨ ᱠᱚ ᱱᱚᱣᱟ ᱤᱭᱟᱹ ᱠᱷᱚᱱ ᱦᱚᱲᱢᱚ ᱠᱷᱚᱱ ᱚᱪᱚᱜᱚᱜᱼᱟ ᱵᱮᱭᱟᱢ ᱛᱮ ᱵᱮᱭᱟᱢ ᱫᱚ ᱟᱵᱚ ᱦᱚᱲ ᱞᱟᱹᱜᱤᱫᱼᱛᱮ ᱟᱹᱰᱤ ᱵᱮᱥᱟ ᱦᱚᱲᱢᱚ ᱞᱟᱹᱜᱤᱫᱼᱛᱮ ᱟᱹᱰᱤ ᱵᱮᱥᱟ ᱫᱤᱱ ᱡᱩᱫᱤᱢ ᱵᱮᱭᱟᱢᱟ ᱦᱚᱲᱢᱚᱨᱮ ᱡᱟᱦᱟᱸᱛᱤᱱᱟᱹᱜ ᱵᱮᱢᱟᱨ ᱟᱡᱟᱨ ᱛᱟᱦᱮᱱᱟ ᱚᱱᱟ ᱡᱚᱛᱚ ᱪᱟᱵᱟ ᱢᱚᱛᱞᱚᱵᱽ ᱵᱟᱭ ᱟᱴᱚᱠ ᱫᱟᱲᱮᱭᱟᱢᱟ ᱵᱟᱭ ᱦᱮᱡᱽ ᱫᱟᱲᱮᱭᱟᱜᱼᱟ ᱟᱢ ᱴᱷᱮᱡᱽ ᱵᱮᱭᱟᱢᱛᱮ ᱥᱮᱛᱟᱜ ᱥᱮᱛᱟᱜ ᱵᱮᱭᱟᱢ ᱞᱮᱠᱷᱟᱱ ᱫᱚ ᱦᱚᱲᱢᱚ ᱟᱹᱰᱤ ᱯᱷᱩᱨᱛᱤ ᱵᱩᱡᱷᱟᱹᱜᱼᱟ ᱟᱨ ᱡᱟᱦᱟᱸ ᱢᱮᱸᱰᱦᱟᱨᱮ ᱡᱟᱦᱟᱸ ᱟᱵᱚᱣᱟᱜ ᱪᱮᱦᱨᱟᱨᱮ ᱚᱱᱟ ᱡᱟᱦᱟᱸ ᱡᱟᱦᱟᱸ ᱡᱟᱦᱟᱸ ᱪᱮᱦᱨᱟ ᱡᱟᱦᱟᱸ ᱜᱞᱮᱪᱤᱝ ᱡᱟᱦᱟᱸ ᱠᱚ ᱢᱮᱱᱟ ᱪᱚᱢᱚᱠ ᱡᱟᱦᱟᱸᱵᱚᱱ ᱢᱮᱱᱟ ᱚᱱᱟ ᱵᱮᱭᱟᱢ ᱞᱮᱠᱷᱟᱱ ᱫᱚ ᱟᱹᱰᱤ ᱵᱮᱥ ᱛᱟᱦᱮᱱᱟ ᱵᱮᱭᱟᱢ ᱥᱮᱛᱟᱜ ᱨᱮ ᱵᱮᱭᱟᱢ ᱞᱮᱠᱷᱟᱱ ᱫᱚ ᱫᱤᱱ ᱵᱷᱳᱨ ᱟᱢ ᱱᱤᱯᱷᱩᱴᱮᱢ ᱟᱹᱭᱠᱟᱹᱣᱟ ᱱᱟᱯᱟᱭᱮᱢ ᱟᱹᱭᱠᱟᱹᱣᱟ ᱵᱮᱭᱟᱢ ᱞᱟᱹᱜᱤᱫ ᱵᱮᱭᱟᱢ ᱫᱚ ᱵᱮᱭᱟᱢ ᱛᱮᱫᱚ ᱟᱹᱰᱤᱜᱟᱱ ᱨᱳᱜᱽ ᱟᱡᱟᱨ ᱠᱚ ᱪᱟᱵᱟᱜᱼᱟ ᱥᱮᱛᱟᱜ ᱨᱮ ᱵᱮᱨᱮᱫᱽ ᱠᱟᱛᱮᱫ ᱢᱟᱲᱟᱝ ᱫᱚ ᱫᱟᱹᱛᱟᱹᱱᱤ ᱯᱷᱟᱨᱪᱟ ᱠᱟᱛᱮᱫ ᱵᱮᱭᱟᱢ ᱠᱚᱨᱟᱣ ᱞᱮᱠᱷᱟᱱ ᱫᱚ ᱫᱟᱜ ᱧᱩ ᱵᱟᱲᱟ ᱠᱟᱛᱮᱫ ᱵᱟᱦᱨᱮ ᱥᱮᱱ ᱪᱟᱞᱟᱣ ᱵᱟᱲᱟ ᱠᱟᱛᱮᱫ ᱵᱮᱭᱟᱢ ᱠᱚᱨᱟᱣ ᱞᱮᱱᱠᱷᱟᱱ ᱫᱚ ᱵᱮᱭᱟᱢ ᱠᱚᱨᱟᱣ ᱫᱚ ᱟᱹᱰᱤ ᱱᱟᱯᱟᱭ ᱜᱮᱭᱟ ᱦᱚᱲᱢᱚ ᱨᱮ ᱡᱮ ᱡᱟᱦᱟᱸ ᱴᱷᱤᱴᱲᱟᱹᱜ ᱦᱟᱹᱥᱩ ᱡᱟᱸᱜᱟ ᱦᱟᱹᱥᱩ ᱡᱟᱸᱜᱟ ᱦᱟᱹᱥᱩ ᱠᱚ ᱡᱟᱦᱟᱸ ᱫᱮᱭᱟ ᱠᱚᱨᱮ ᱡᱟᱦᱟᱸ ᱦᱟᱹᱥᱩᱣᱟᱥᱮ ᱚᱱᱟ ᱵᱮᱭᱟᱢ ᱞᱮᱠᱷᱟᱱ ᱫᱚ ᱪᱟᱵᱟᱜᱼᱟ ᱡᱮᱢᱚᱱ ᱚᱞᱚᱥ ᱥᱟᱞᱟᱥ ᱟᱢ ᱦᱟᱸᱜ ᱵᱟᱢ ᱵᱮᱭᱟᱢᱟ ᱦᱮᱸᱥᱮ ᱮᱱᱠᱷᱟᱱ ᱥᱮᱞᱟᱥ ᱟᱢ ᱡᱩᱫᱤ ᱡᱟᱦᱟᱱᱟᱜ ᱮᱢ ᱠᱟᱹᱢᱤᱭᱟ ᱮᱱᱠᱷᱟᱱ ᱫᱚ ᱟᱹᱰᱤ ᱠᱚᱥᱴᱚ ᱵᱩᱡᱷᱟᱹᱜᱼᱟ ᱟᱹᱰᱤ ᱠᱚᱥᱴᱚ ᱵᱩᱡᱷᱟᱹᱜᱼᱟ ᱵᱮᱥ ᱟᱹᱰᱤ ᱠᱚᱥᱴᱚ ᱵᱩᱡᱷᱟᱹᱜᱼᱟ ᱟᱨ ᱡᱩᱫᱤ ᱟᱢ ᱚᱱᱟᱢ ᱵᱮᱭᱟᱢᱟ ᱩᱱᱫᱚ ᱥᱮᱛᱟᱜ ᱥᱮᱛᱟᱜᱼᱛᱮ ᱟᱢ ᱡᱮᱢ ᱵᱮᱭᱟᱢᱟ ᱜᱮᱞᱟᱭᱟᱢ ᱮᱱᱠᱷᱟᱱ ᱫᱚ ᱟᱹᱰᱤ ᱡᱟᱦᱟᱸᱛᱤᱥ ᱥᱟᱞᱟᱥᱮᱢ ᱠᱟᱹᱢᱤ ᱜᱚᱫᱟ ᱡᱟᱦᱟᱱᱟᱜ ᱮᱴᱠᱮᱴᱚᱬᱮ ᱥᱚᱠᱛᱚ ᱦᱟᱹᱥᱩᱧᱟ ᱫᱚᱢᱮ ᱞᱟᱸᱜᱟᱧ ᱵᱩᱡᱷᱟᱹᱣᱮᱫᱟ ᱱᱚᱣᱟᱧ ᱠᱟᱹᱢᱤᱭᱮᱫᱟ ᱚᱱᱟᱧ ᱠᱟᱹᱢᱤᱭᱮᱫᱟ ᱟᱹᱰᱤ ᱞᱟᱸᱜᱟᱧ ᱵᱩᱡᱷᱟᱹᱣᱮᱫᱟ ᱚᱱᱟ ᱢᱟᱱᱮ ᱵᱟᱭ ᱦᱤᱡᱩᱜᱼᱟ ᱩᱱᱠᱤᱱ ᱜᱮ ᱫᱤᱱ ᱜᱮ ᱟᱢ ᱥᱮᱛᱟᱜ ᱨᱮ ᱵᱮᱨᱮᱫ ᱛᱚᱨᱟ ᱵᱮᱭᱟᱢ ᱡᱟ ᱡᱮᱭᱟᱭᱟᱢ ᱮᱱᱠᱷᱟᱱ ᱫᱚ ᱚᱱᱟ ᱟᱹᱰᱤ ᱱᱟᱯᱟᱭ ᱨᱮᱡᱟᱞᱴ ᱧᱟᱢᱚᱜᱼᱟ ᱟᱹᱰᱤ ᱵᱷᱟᱜᱮ ᱟᱹᱰᱤ ᱵᱷᱟᱜᱮ ᱟᱹᱰᱤ ᱱᱟᱯᱟᱭᱮᱢ ᱛᱟᱦᱮᱱᱟ ᱵᱮᱭᱟᱢ ᱛᱮᱫᱚ ᱟᱹᱰᱤ ᱜᱟᱱ ᱨᱳᱜᱽ ᱟᱡᱟᱨ ᱡᱮᱢᱚᱱ ᱥᱩᱜᱟᱨ ᱠᱚᱦᱚᱸ ᱵᱟᱝ ᱦᱤᱡᱩᱜᱼᱟ ᱥᱩᱜᱟᱨ ᱠᱚ ᱵᱟᱭ ᱦᱤᱡᱩᱜᱼᱟ ᱟᱨᱦᱚᱸ ᱮᱢᱟᱱ ᱛᱮᱭᱟᱜ ᱵᱮᱢᱟᱨ ᱦᱮᱱᱟᱜᱼᱟ ᱡᱟᱦᱟᱸ ᱟᱢ ᱦᱚᱲᱢᱚᱨᱮ ᱵᱟᱭ ᱦᱮᱡ ᱦᱚᱪᱚ ᱫᱟᱲᱮᱭᱟᱜᱼᱟ ᱚᱱᱟ ᱞᱟᱹᱜᱤᱫ ᱥᱮᱛᱟᱜ ᱥᱮᱛᱟᱜ ᱫᱚ ᱦᱟᱨ ᱚᱱᱠᱟ ᱠᱟᱛᱮᱫ ᱜᱮ ᱟᱢ ᱫᱚ ᱫᱤᱱᱟᱹᱢ ᱦᱤᱞᱳᱹᱜ ᱫᱚ ᱵᱮᱭᱟᱢ ᱫᱚ ᱫᱚᱨᱠᱟᱨ ᱜᱮ ᱦᱚᱲᱢᱚ ᱞᱟᱹᱜᱤᱫᱼᱛᱮ ᱟᱹᱰᱤ ᱱᱟᱯᱟᱭᱟ ᱟᱨ ᱦᱚᱲᱢᱚ ᱟᱹᱰᱤ ᱵᱮᱥᱮ ᱫᱚᱦᱚᱭᱟ